ᱫᱷᱚᱨᱚᱢ ᱫᱚ ᱱᱚᱝᱠᱟ ᱠᱟᱛᱮ ᱦᱚᱲᱠᱚ ᱢᱤᱫ ᱠᱚᱣᱟ ᱡᱟᱦᱟᱸ ᱫᱚ ᱢᱤᱫᱴᱮᱱ ᱯᱨᱚᱜᱨᱟᱢ ᱦᱤᱥᱟᱹᱵ ᱞᱮᱠᱟᱛᱮ ᱫᱚᱦᱚ ᱦᱩᱭᱩᱜᱼᱟ ᱥᱮ ᱦᱚᱲ ᱠᱚᱠᱚ ᱚᱱᱟ ᱨᱮᱫᱚ ᱚᱱᱠᱟ ᱞᱮᱠᱟ ᱛᱮᱜᱮ ᱫᱷᱚᱨᱚᱢ ᱫᱚ ᱢᱤᱫᱚᱜᱼᱟ ᱡᱟᱦᱟᱸ ᱫᱚ ᱟᱭᱢᱟ ᱞᱮᱠᱟᱱ ᱦᱚᱲ ᱠᱚᱠᱚ ᱥᱮᱴᱮᱨᱚᱜᱼᱟ ᱚᱱᱟ ᱯᱨᱚᱜᱨᱟᱢ ᱨᱮ ᱟᱭᱢᱟ ᱞᱮᱠᱟᱱ ᱦᱚᱲ ᱜᱮ ᱠᱚ ᱥᱮᱴᱮᱨᱚᱜᱼᱟ ᱥᱮ ᱟᱹᱰᱤᱜᱟᱱ ᱠᱟᱛᱷᱟ ᱠᱚ ᱞᱟᱹᱭ ᱦᱩᱭᱩᱜᱼᱟ ᱥᱮ ᱟᱹᱰᱤᱜᱟᱱ ᱠᱟᱛᱷᱟ ᱠᱚ ᱢᱟᱱᱟᱣ ᱵᱟᱛᱟᱣ ᱦᱩᱭᱩᱜᱼᱟ ᱚᱱᱠᱟ ᱞᱮᱠᱟ ᱛᱮ ᱱᱤᱛᱚᱜ ᱡᱟᱦᱟᱸ ᱫᱚ ᱚᱱᱟ ᱫᱷᱚᱨᱚᱢ ᱨᱮ ᱦᱚᱲ ᱠᱚᱠᱚ ᱢᱤᱫᱚᱜᱼᱟ ᱥᱮ ᱫᱷᱚᱨᱚᱢ ᱢᱤᱫ ᱞᱮᱱᱠᱷᱟᱱ ᱡᱟᱦᱟᱸ ᱫᱚ ᱵᱚᱸᱜᱟᱼᱵᱳᱨᱳ ᱢᱤᱫᱚᱜᱼᱟ ᱥᱮ ᱱᱚᱣᱟ ᱯᱚᱱᱚᱛ ᱨᱮ ᱵᱟᱠᱚ ᱛᱟᱦᱮᱱᱟ ᱢᱮᱥᱟᱨᱮ ᱚᱱᱠᱟ ᱞᱮᱠᱟᱛᱮ ᱚᱱᱠᱟ ᱞᱮᱠᱟᱛᱮ ᱦᱚᱲ ᱠᱚᱠᱚ ᱢᱤᱫ ᱠᱚᱣᱟ ᱟᱨ ᱱᱚᱣᱟ ᱫᱚ ᱫᱷᱚᱨᱚᱢ ᱡᱟᱦᱟᱸ ᱞᱮᱠᱟᱛᱮ ᱢᱤᱫᱚᱜ ᱚᱱᱟ ᱨᱮᱱᱟᱜ ᱡᱟᱦᱟᱸ ᱞᱮᱠᱟᱛᱮ ᱢᱤᱫᱚᱜᱼᱟ ᱚᱱᱟ ᱫᱚ ᱦᱩᱭᱩᱜ ᱠᱟᱱᱟ ᱧᱮᱞ ᱞᱮᱠᱷᱟᱱ ᱢᱮᱱ ᱜᱟᱱᱚᱜᱼᱟ ᱡᱟᱦᱟᱸ ᱫᱚ ᱱᱚᱣᱟ ᱡᱟᱦᱟᱸ ᱫᱚ ᱱᱚᱣᱟ ᱚᱱᱞᱟᱭᱤᱱ ᱛᱮ ᱥᱮ ᱡᱟᱦᱟᱱᱟᱜ ᱛᱮ ᱞᱮᱠᱷᱟᱱ ᱚᱱᱠᱟ ᱠᱟᱛᱮ ᱥᱟᱱᱟᱢ ᱠᱚ ᱡᱩᱢᱤᱫ ᱞᱟᱜᱟᱜᱼᱟ ᱢᱮᱱᱠᱷᱟᱱ ᱟᱵᱚᱣᱟᱜ ᱚᱞ ᱪᱤᱠᱤ ᱥᱮ ᱡᱟᱦᱟᱱᱟᱜ ᱟᱨᱚ ᱞᱟᱦᱟᱱᱛᱤ ᱠᱷᱚᱱᱟᱜ ᱞᱟᱦᱟᱱᱛᱤ ᱤᱫᱤᱜᱼᱟ ᱱᱤᱛᱦᱚᱸ ᱞᱟᱦᱟᱱᱛᱤ ᱢᱮᱱᱟᱜᱼᱟ ᱢᱮᱱᱠᱷᱟᱱ ᱩᱱᱟᱹᱜ ᱴᱟ ᱫᱚ ᱵᱟᱝ ᱚᱱᱠᱟ ᱠᱟᱛᱮ ᱟᱵᱚᱣᱟᱜ ᱚᱞ ᱪᱤᱠᱤ ᱦᱟᱨᱟᱼᱵᱩᱨᱩ ᱥᱮ ᱚᱞ ᱪᱤᱠᱤ ᱯᱟᱲᱦᱟᱜ ᱱᱚᱝᱠᱟ ᱠᱟᱛᱮ ᱱᱚᱣᱟ ᱫᱷᱚᱨᱚᱢ ᱞᱮᱠᱟᱛᱮ ᱢᱟᱱᱟᱣ ᱡᱟᱹᱛᱤ ᱞᱮᱠᱟᱛᱮ ᱢᱤᱫᱚᱜᱼᱟ ᱢᱤᱫ ᱦᱩᱭᱩᱜ ᱛᱟᱵᱚᱱᱟ ᱥᱮ ᱢᱤᱫᱚᱜ ᱟᱵᱚᱱ ᱱᱚᱝᱠᱟᱱᱟᱜ ᱞᱟᱥᱟᱬᱦᱮᱫ ᱛᱮ ᱱᱚᱣᱟ ᱫᱷᱚᱨᱚᱢ ᱞᱮᱠᱟᱛᱮ ᱢᱮᱱ ᱞᱮᱠᱷᱟᱱ ᱜᱟᱱᱚᱜᱼᱟ